ᱠᱤᱪᱷᱩ ᱛᱷᱟᱹᱱᱤᱛ ᱠᱷᱮᱞᱳᱰ ᱡᱚᱝ ᱥᱮ ᱢᱚᱱ ᱦᱩᱞᱟᱹᱥᱟᱱ ᱠᱟᱹᱢᱤ ᱦᱚᱨᱟ ᱡᱟᱦᱟᱸ ᱫᱚ ᱵᱟᱸᱠᱩᱲᱟ ᱯᱚᱱᱚᱛ ᱨᱮ ᱥᱚᱨᱮᱥᱟ ᱚᱱᱟ ᱠᱷᱮᱞᱳᱰ ᱨᱮᱭᱟᱜ ᱧᱩᱛᱩᱢ ᱫᱚ ᱦᱩᱭᱩᱜ ᱠᱟᱱᱟ ᱯᱷᱩᱴᱵᱚᱞ ᱠᱨᱤᱠᱮᱴ ᱵᱷᱚᱞᱤᱵᱚᱞ ᱱᱚᱣᱟ ᱠᱷᱮᱞᱳᱰ ᱫᱚ ᱟᱭᱢᱟ ᱦᱚᱲ ᱠᱚ ᱫᱟᱨᱟᱭ ᱛᱮ ᱦᱩᱭᱩᱜᱼᱟ ᱟᱨᱦᱚᱸ ᱥᱟᱺᱜᱤᱧ ᱥᱩᱨ ᱠᱷᱚᱱ ᱠᱚ ᱦᱮᱡ ᱥᱮᱴᱮᱨ ᱟᱠᱟᱱ ᱦᱚᱲ ᱠᱚ ᱛᱟᱞᱟ ᱨᱮ ᱱᱟᱯᱟᱭ ᱥᱟᱹᱜᱟᱹᱭ ᱛᱮᱭᱟᱨᱚᱜᱼᱟ ᱠᱷᱮᱞᱳᱰ ᱛᱟᱞᱟ ᱛᱮ ᱦᱚᱲᱢᱚ ᱡᱤᱣᱤ ᱱᱟᱯᱟᱭ ᱮ ᱫᱚᱦᱚᱭᱟ ᱟᱨ ᱦᱚᱸ ᱱᱚᱣᱟ ᱠᱷᱮᱞᱚᱰ ᱛᱟᱞᱟ ᱛᱮ ᱦᱚᱲᱢᱚ ᱨᱮᱱᱟᱜ ᱨᱳᱜᱽ ᱟᱡᱟᱨ ᱯᱚᱭᱥᱟ